ᱵᱷᱟᱨᱚᱛ ᱫᱤᱥᱚᱢ ᱨᱮ ᱟᱹᱰᱤᱜᱟᱱ ᱡᱳᱜᱽ ᱜᱩᱨᱩ ᱢᱮᱱᱟᱜ ᱠᱚᱣᱟ ᱩᱱᱠᱩ ᱠᱚ ᱢᱩᱫᱽᱨᱮ ᱧᱩᱢᱟᱱᱟᱜ ᱥᱮ ᱧᱩᱛᱩᱢᱟᱱ ᱠᱤᱪᱷᱩ ᱡᱳᱜᱽ ᱜᱩᱨᱩ ᱫᱚᱠᱚ ᱦᱩᱭᱩᱜ ᱠᱟᱱᱟ ᱢᱮᱦᱮᱨ ᱵᱟᱵᱟ ᱢᱩᱠᱛᱟᱱᱚᱱᱫᱚ ᱱᱤᱨᱢᱚᱞᱟ ᱥᱨᱤᱵᱟᱥᱛᱚᱵᱽ ᱥᱚᱢᱤᱨᱚᱢᱟ ᱵᱟᱵᱟ ᱨᱟᱢᱫᱮᱵᱽ ᱥᱤᱵᱟᱱᱚᱱᱫᱚ ᱥᱨᱤ ᱥᱨᱤ ᱨᱚᱵᱤᱥᱚᱝᱠᱚ ᱱᱚᱝᱠᱟᱜᱮ ᱟᱨᱦᱚᱸ ᱢᱮᱱᱟᱜ ᱠᱚᱣᱟ ᱱᱩᱠᱩ ᱠᱚᱫᱚ ᱠᱚ ᱦᱩᱭᱩᱜ ᱠᱟᱱᱟ ᱧᱩᱢ ᱟᱱᱟᱜ ᱡᱳᱜᱽ ᱜᱩᱨᱩ ᱱᱩᱠᱩ ᱠᱚ ᱟᱠᱚᱣᱟᱜ ᱡᱤᱭᱚᱱ ᱨᱮ ᱡᱳᱜᱟᱵᱮᱭᱟᱢ ᱥᱮᱬᱟ ᱠᱟᱛᱮᱫ ᱟᱵᱚᱣᱟᱜ ᱫᱤᱥᱚᱢ ᱥᱮ ᱮᱴᱟᱜ ᱫᱤᱥᱚᱢ ᱠᱚᱨᱮᱫ ᱦᱚᱸ ᱵᱤᱵᱷᱤᱱᱱᱚ ᱴᱤᱵᱷᱤ ᱪᱮᱱᱮᱞ ᱤᱭᱩᱴᱩᱵᱽ ᱪᱮᱱᱮᱞ ᱥᱮ ᱟᱨᱚ ᱡᱟᱦᱟᱸ ᱠᱚ ᱥᱳᱥᱟᱞ ᱢᱤᱰᱤᱭᱟ ᱢᱮᱱᱟᱜ ᱟᱥᱮ ᱵᱤᱵᱷᱤᱱᱱᱚ ᱢᱟᱫᱽᱫᱷᱚᱢ ᱢᱮᱱᱟᱜᱼᱟ ᱚᱱᱟᱠᱚ ᱛᱟᱞᱟᱛᱮ ᱫᱤᱥᱚᱢ ᱦᱚᱲ ᱡᱳᱜᱽ ᱵᱮᱭᱟᱢ ᱥᱮᱬᱟ ᱠᱟᱛᱮᱫ ᱦᱚᱲᱢᱚ ᱡᱤᱣᱤ ᱵᱮᱥ ᱫᱚᱦᱚᱭ ᱞᱟᱹᱜᱤᱫ ᱱᱟᱱᱟᱨᱚᱠᱚᱢ ᱯᱟᱱᱛᱷᱟ ᱠᱟᱛᱮᱫ ᱥᱮ ᱱᱟᱱᱟ ᱨᱚᱠᱚᱢ ᱵᱮᱭᱟᱢ ᱡᱟᱦᱟᱸ ᱯᱚᱫᱽᱫᱷᱚᱛᱤ ᱢᱮᱱᱟᱜ ᱚᱱᱟ ᱠᱚᱠᱚ ᱞᱟᱹᱭ ᱥᱚᱫᱚᱨᱟ ᱥᱮ ᱫᱤᱥᱚᱢ ᱦᱚᱲ ᱚᱱᱟ ᱠᱚ ᱡᱩᱫᱤ ᱠᱚ ᱠᱚᱨᱟᱣᱟ ᱛᱟᱦᱚᱞᱮ ᱠᱷᱟᱱ ᱟᱠᱚᱣᱟᱜ ᱦᱚᱲᱢᱚ ᱡᱤᱣᱤ ᱵᱮᱥ ᱛᱟᱦᱮᱱ ᱛᱟᱠᱚᱣᱟ ᱟᱨ ᱱᱟᱯᱟᱭ ᱡᱤᱭᱚᱱ ᱨᱮ ᱟᱹᱰᱤ ᱡᱳᱨ ᱡᱳᱜᱽ ᱵᱮᱭᱟᱢ ᱫᱟᱲᱮ ᱮᱢᱚᱜ ᱟᱭ